ᱤᱧ ᱫᱩᱧ ᱵᱟᱰᱟᱭ ᱚᱪᱩᱭᱮᱫ ᱵᱚᱱᱟ ᱡᱮ ᱟᱵᱚᱣᱟᱜ ᱵᱷᱟᱥᱟ ᱟᱭᱢᱟ ᱞᱮᱠᱟᱱ ᱵᱚᱱ ᱨᱚᱲᱟ ᱡᱮᱢᱚᱱ ᱰᱟᱹᱵᱽᱨᱟᱹᱜ ᱠᱟᱛᱷᱟ ᱜᱮ ᱢᱤᱢᱤᱫ ᱨᱚᱠᱚᱢ ᱛᱮᱵᱚᱱ ᱨᱚᱲᱟ ᱡᱟᱦᱟᱸᱭ ᱫᱚᱵᱚᱱ ᱢᱮᱱᱟ ᱛᱩᱯᱩᱱ ᱡᱟᱦᱟᱸᱭ ᱫᱚᱠᱚ ᱢᱮᱱᱟ ᱯᱟᱭᱨᱟᱜ ᱡᱟᱦᱟᱸᱭ ᱫᱚᱠᱚ ᱢᱮᱱᱟ ᱰᱟᱹᱵᱽᱨᱟᱹᱜ ᱠᱟᱱᱟ ᱞᱮ